ᱨᱤᱛᱩ ᱫᱚ ᱟᱭᱢᱟ ᱨᱚᱠᱚᱢ ᱨᱤᱛᱩ ᱢᱮᱱᱟᱜ ᱟᱠᱟᱫᱟ ᱡᱮᱢᱚᱱ ᱪᱷᱚᱴᱤ ᱨᱤᱛᱩ ᱪᱷᱚᱴᱤ ᱨᱤᱛᱩ ᱢᱚᱫᱽ ᱨᱮᱫᱚ ᱱᱮᱛᱟᱨ ᱫᱚ ᱪᱟᱞᱟᱜ ᱠᱟᱱᱟ ᱵᱚᱨᱥᱟ ᱨᱤᱛᱩ ᱵᱚᱨᱥᱟ ᱨᱤᱛᱩ ᱨᱮᱫᱚ ᱱᱟᱥᱮ ᱱᱟᱥᱮ ᱫᱟᱜᱟ ᱱᱟᱥᱮ ᱱᱟᱥᱮ ᱥᱤᱛᱩᱝ ᱦᱚᱭ ᱥᱤᱛᱩᱝᱟ ᱟᱵᱟᱨ ᱫᱟᱜ ᱜᱚᱫᱟᱭ ᱥᱤᱛᱩᱝ ᱜᱚᱫᱟᱭ ᱫᱟᱜ ᱜᱚᱫᱟᱭ ᱥᱤᱛᱩᱝ ᱜᱚᱫᱟᱭ ᱛᱚᱠᱷᱚᱱ ᱦᱟᱥᱟ ᱠᱚᱦᱚᱸ ᱞᱚᱦᱚᱫ ᱜᱮ ᱛᱟᱦᱮᱸᱱᱟ ᱢᱚᱸᱡᱽᱜᱮ ᱦᱟᱥᱟ ᱠᱚᱦᱚᱸ ᱠᱚᱞᱦᱟᱱ ᱜᱮ ᱛᱟᱦᱮᱸᱱᱟ ᱟᱨ ᱫᱟᱨᱮ ᱠᱚᱠᱚ ᱪᱟᱨᱟᱭᱟ ᱫᱟᱨᱮ ᱠᱚᱠᱚ ᱨᱚᱦᱚᱭᱟ ᱟᱨ ᱫᱟᱨᱮ ᱠᱚ ᱛᱟᱲᱟ ᱛᱟᱹᱲᱤ ᱞᱟᱹᱴᱩ ᱜᱚᱫᱚᱜᱼᱟ ᱫᱟᱜ ᱮ ᱧᱟᱢᱛᱮ ᱢᱚᱸᱡᱽᱜᱮ ᱦᱟᱨᱟᱜᱼᱟ